ᱟᱪᱪᱷᱟ ᱥᱟᱠᱨᱟᱛ ᱤᱫᱤ ᱠᱟᱛᱮᱜ ᱫᱚ ᱱᱚᱝᱠᱟ ᱠᱟᱱᱟ ᱥᱟᱠᱨᱟᱛ ᱫᱚ ᱵᱚᱪᱷᱚᱨ ᱫᱤᱱ ᱨᱮᱱᱟᱜ ᱯᱚᱨᱚᱵᱽ ᱛᱚ ᱦᱚᱜᱼᱚᱭ ᱥᱟᱠᱨᱟᱛ ᱫᱚ ᱡᱮ ᱦᱤᱞᱳᱜ ᱠᱷᱚᱱ ᱟᱵᱚ ᱵᱚᱱ ᱥᱟᱵ ᱫᱚ ᱚᱱᱟ ᱥᱟᱠᱨᱟᱛ ᱫᱚ ᱥᱤᱧ ᱥᱟᱠᱨᱟᱛ ᱢᱟᱲᱟᱝ ᱦᱤᱞᱳᱜ ᱠᱷᱚᱱᱜᱮ ᱱᱚᱣᱟ ᱥᱟᱠᱨᱟᱛ ᱤᱫᱤ ᱠᱟᱛᱮᱜ ᱯᱚᱨᱚᱵᱽ ᱫᱚ ᱞᱟᱜᱟᱜᱼᱟ ᱟᱨ ᱤᱱᱦᱤᱞᱳᱜ ᱫᱚ ᱵᱟᱝ ᱠᱟᱱᱟ ᱦᱚᱞᱚᱝ ᱦᱩᱲᱩᱝ ᱮᱱᱦᱤᱞᱳᱜ ᱫᱚ ᱯᱤᱴᱷᱟᱹ ᱞᱟᱴᱷᱟ ᱨᱮᱱᱟᱜ ᱥᱟᱢᱟᱱ ᱠᱚᱠᱚ ᱛᱮᱭᱟᱨᱟ ᱟᱨ ᱡᱤᱱᱤᱥᱯᱟᱛᱤ ᱠᱚ ᱥᱟᱠᱨᱟᱛ ᱩᱛᱩᱢ ᱛᱮ ᱦᱟᱱᱟ ᱱᱚᱣᱟ ᱱᱟᱣᱟ ᱴᱩᱠᱩᱪ ᱠᱚ ᱥᱮ ᱮᱜ ᱞᱩᱜᱽᱲᱤᱡ ᱞᱟᱯᱚ ᱠᱚ ᱚᱱᱟ ᱠᱚᱠᱚ ᱠᱤᱨᱤᱧᱟ ᱥᱟᱠᱨᱟᱛ ᱧᱩᱛᱩᱢᱛᱮ ᱟᱨ ᱵᱚᱸᱜᱟ ᱵᱳᱨᱳ ᱠᱚᱨᱮᱱᱟᱜ ᱦᱚᱸ ᱴᱩᱠᱩᱡ ᱪᱮᱞᱟᱝ ᱠᱚᱠᱚ ᱦᱟᱛᱟᱣᱟ ᱚᱱᱠᱟ ᱠᱟᱛᱮᱜ ᱜᱮ ᱚᱱᱟ ᱫᱚ ᱮᱱᱦᱤᱞᱳᱜ ᱫᱚ ᱤᱭᱟᱹ ᱵᱚᱱ ᱢᱮᱛᱟᱜ ᱠᱟᱱᱟ ᱢᱟᱱᱮ ᱦᱚᱞᱚᱝ ᱦᱩᱲᱩᱝ ᱡᱟᱦᱟᱸᱵᱚᱱ ᱥᱟᱯᱲᱟᱣ ᱟᱱ ᱤᱭᱟᱹ ᱠᱟᱱᱟ ᱟᱨᱠᱤ ᱥᱟᱢᱟᱱ ᱠᱚ ᱡᱟᱦᱟᱸ ᱵᱚᱱ ᱛᱮᱭᱟᱨᱮᱜ ᱯᱚᱨᱮᱨ ᱫᱤᱱ ᱡᱟᱦᱟᱸ ᱛᱟᱵᱚᱱ ᱢᱮᱛᱟᱜ ᱠᱟᱱᱟ ᱠᱚ ᱥᱤᱧ ᱥᱟᱠᱨᱟᱛ ᱛᱟᱦᱚᱞᱮ ᱚᱱᱟ ᱥᱤᱧ ᱥᱟᱠᱨᱟᱛ ᱦᱤᱞᱳᱜ ᱫᱚ ᱟᱵᱚ ᱛᱳᱯᱩ ᱨᱟᱠᱟᱵᱽ ᱠᱟᱛᱮᱜ ᱛᱩᱯᱩ ᱨᱟᱠᱟᱵᱽ ᱠᱟᱛᱮᱜ ᱟᱵᱚ ᱚᱲᱟᱜ ᱨᱮᱱ ᱢᱩᱞ ᱟᱭᱩ ᱜᱚ ᱵᱟᱵᱟ ᱛᱟᱠᱚ ᱚᱱᱟ ᱫᱚ ᱱᱟᱣᱟ ᱫᱷᱩᱛᱤ ᱥᱮ ᱱᱟᱣᱟ ᱜᱮᱫᱟᱜ ᱦᱚᱨᱚᱜ ᱠᱟᱛᱮᱜ ᱩᱱᱠᱩ ᱫᱚ ᱩᱢ ᱯᱷᱟᱨᱪᱟ ᱠᱟᱛᱮᱜ ᱚᱱᱟ ᱯᱳᱭᱞᱳ ᱚᱲᱟᱜ ᱨᱮ ᱥᱟᱠᱨᱟᱛ ᱧᱩᱛᱩᱢ ᱛᱮᱠᱚ ᱵᱚᱸᱜᱟ ᱵᱩᱨᱩᱭᱟ ᱯᱤᱴᱷᱟᱹ ᱞᱟᱴᱷᱟᱭᱟ ᱛᱟᱨᱯᱚᱨᱮ ᱠᱷᱟᱱᱜᱮ ᱟᱵᱚ ᱫᱚ ᱱᱟᱣᱟ ᱜᱮᱫᱟᱜ ᱥᱮ ᱫᱷᱩᱛᱤ ᱠᱚ ᱦᱚᱨᱚᱜ ᱠᱟᱛᱮᱜ ᱜᱮ ᱟᱵᱚ ᱫᱚ ᱵᱚᱱ ᱮᱱ ᱦᱤᱞᱳᱜ ᱫᱚᱵᱚᱱ ᱨᱟᱹᱥᱠᱟᱹᱭᱟ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮᱜ ᱚᱱᱠᱟ ᱛᱮᱜᱮ ᱵᱮᱲᱮ ᱢᱮᱲᱟ ᱞᱮᱱᱠᱷᱟᱱᱜᱮ ᱟᱫᱚ ᱵᱚᱱ ᱟᱵᱚ ᱫᱚ ᱦᱟᱱᱛᱮ ᱱᱟᱛᱮ ᱵᱚᱱ ᱪᱟᱞᱟᱜᱼᱟ ᱥᱮ ᱥᱤᱧ ᱥᱟᱠᱨᱟᱛ ᱧᱩᱛᱩᱢᱛᱮ ᱟᱵᱚ ᱫᱚ ᱵᱳᱡᱷᱟ ᱛᱩᱧ ᱠᱚᱲᱟ ᱠᱚᱫᱚ ᱵᱚᱱ ᱫᱚᱦᱚᱭᱟ ᱠᱩᱲᱤ ᱠᱚᱫᱚ ᱦᱟᱱᱟ ᱱᱟᱣᱟ ᱠᱚ ᱮᱱᱮᱡ ᱟᱠᱚ ᱥᱮᱨᱮᱧ ᱟᱠᱚ ᱟᱨᱚ ᱵᱩᱰᱷᱤ ᱮᱨᱟ ᱠᱚ ᱦᱟᱲᱟᱢᱵᱟ ᱠᱚ ᱟᱨᱚ ᱩᱱᱠᱩ ᱫᱚ ᱥᱟᱠᱨᱟᱛ ᱧᱩᱛᱩᱢ ᱛᱮ ᱮᱱᱦᱤᱞᱳᱜ ᱫᱚ ᱥᱟᱨᱟᱫᱤᱱ ᱠᱚ ᱨᱟᱹᱥᱠᱟᱹᱭᱟ ᱥᱟᱠᱨᱟᱛ ᱥᱮᱨᱮᱧ ᱠᱚᱠᱚ ᱤᱭᱟᱹᱭᱟ ᱥᱮᱨᱮᱧᱟ ᱚᱱᱠᱟ ᱠᱟᱛᱮᱜ ᱮᱱᱦᱤᱞᱳᱜ ᱟᱜ ᱨᱟᱹᱥᱠᱟᱹ ᱫᱚ ᱥᱤᱧ ᱥᱟᱠᱨᱟᱛ ᱦᱤᱞᱳᱜ ᱫᱚ ᱥᱟᱨᱟᱫᱤᱱᱜᱮ ᱛᱟᱦᱮᱱᱟ ᱞᱮᱛᱟᱲ ᱜᱮ